ᱦᱮᱸ ᱫᱟᱬᱟᱱ ᱫᱚᱧ ᱥᱮᱱ ᱠᱟᱱ ᱜᱮᱭᱟ ᱡᱮᱢᱚᱱ ᱞᱩᱜᱩᱵᱩᱨᱩᱧ ᱥᱮᱱ ᱞᱮᱱᱟ ᱞᱩᱜᱩᱼᱵᱩᱨᱩ ᱨᱮᱱᱟᱜ ᱚᱵᱷᱤᱜᱽᱜᱚᱛᱟ ᱜᱤᱧ ᱞᱟᱹᱭᱮᱫᱟ ᱞᱩᱜᱩᱼᱵᱩᱨᱩ ᱫᱮᱡ ᱫᱚ ᱟᱹᱰᱤ ᱨᱟᱹᱥᱠᱟᱹ ᱟᱹᱭᱠᱟᱹᱜᱼᱟ ᱫᱮᱡ ᱠᱟᱛᱮᱫ ᱥᱤᱛᱟᱹ ᱱᱟᱞᱟᱨᱮ ᱰᱟᱹᱵᱽᱨᱟᱹ ᱠᱟᱛᱮᱫ ᱚᱸᱰᱮᱞᱮ ᱯᱩᱡᱟᱹ ᱠᱮᱫᱟ ᱟᱹᱰᱤ ᱢᱚᱡᱽ ᱡᱟᱭᱜᱟ ᱟᱹᱰᱤ ᱪᱮᱦᱨᱟ ᱟᱹᱰᱤ ᱱᱟᱯᱟᱭ ᱜᱤᱧ ᱵᱩᱡᱷᱟᱹᱣ ᱠᱮᱫᱟ ᱯᱩᱡᱟᱹ ᱵᱟᱲᱟ ᱠᱟᱛᱮᱫ ᱚᱸᱰᱮ ᱠᱷᱚᱱ ᱯᱷᱮᱰ ᱱᱟᱞᱮ ᱯᱷᱮᱰ ᱠᱟᱛᱮᱫ ᱯᱷᱮᱰᱨᱮ ᱟᱭᱢᱟ ᱥᱴᱚᱞ ᱠᱚ ᱵᱟᱹᱭᱥᱟᱹᱣ ᱠᱟᱱ ᱛᱟᱦᱮᱱᱟ ᱟᱭᱢᱟ ᱱᱟᱱᱟᱦᱩᱱᱟᱹᱨ ᱡᱤᱱᱤᱥ ᱠᱚ ᱟᱠᱷᱨᱤᱧᱮᱫ ᱠᱟᱱ ᱛᱟᱦᱮᱸᱜᱼᱟ ᱥᱟᱯᱟᱯ ᱠᱚ ᱟᱨᱚ ᱟᱨᱚ ᱟᱭᱢᱟ ᱡᱤᱱᱤᱥ